ᱢᱤᱫ ᱫᱤᱱ ᱟᱞᱮ ᱡᱚᱴᱟᱣ ᱠᱚ ᱜᱟᱰᱟᱞᱮ ᱪᱟᱞᱟᱣ ᱞᱮᱱᱟ ᱜᱟᱰᱟ ᱪᱟᱞᱟᱣ ᱡᱚᱠᱷᱮᱡ ᱩᱢᱩᱜ ᱠᱟᱛᱮᱫ ᱩᱢᱩᱜ ᱩᱢᱩᱜ ᱡᱚᱠᱷᱮᱡ ᱢᱤᱫᱴᱤᱡ ᱡᱚᱴᱟᱣ ᱫᱚ ᱛᱤᱧ ᱢᱤᱫᱴᱤᱡ ᱡᱚᱴᱟᱣ ᱫᱚ ᱛᱤᱧ ᱰᱩᱵᱩᱡᱚᱜ ᱠᱟᱱᱟ ᱛᱟᱦᱮᱸ ᱟᱫᱚ ᱩᱱᱤ ᱰᱩᱵᱩᱡᱚᱜ ᱠᱟᱱᱟ ᱛᱟᱦᱮᱸ ᱤᱧ ᱤᱧ ᱯᱟᱭᱨᱟ ᱯᱟᱭᱨᱟᱛᱤᱧ ᱪᱟᱞᱟᱣᱮᱱᱟ ᱟᱨ ᱩᱱᱤᱧ ᱵᱟᱧᱪᱟᱣ ᱠᱮᱫᱮᱭᱟ ᱪᱮᱫ ᱞᱮᱠᱟᱧ ᱵᱟᱧᱪᱟᱣ ᱠᱮᱫᱮᱭᱟ ᱟᱡᱫᱚ ᱤᱧᱟᱹᱜ ᱪᱮᱛᱟᱱ ᱤᱧ ᱟᱡᱫᱚ ᱤᱧᱟᱹᱜ ᱪᱮᱛᱟᱱ ᱤᱧ ᱫᱩᱧ ᱞᱟᱛᱟᱨ ᱨᱮ ᱟᱨ ᱤᱧᱫᱚ ᱯᱟᱭᱨᱟᱧ ᱵᱟᱰᱟᱭᱟ ᱚᱱᱟ ᱢᱮᱱᱛᱮ ᱩᱱᱤ ᱯᱟᱭᱨᱟ ᱯᱟᱭᱨᱟᱛᱮ ᱴᱷᱮᱞᱟᱣ ᱚᱰᱳᱠ ᱠᱟᱭ ᱠᱟᱹᱱᱟᱹᱧ ᱵᱟᱦᱨᱮ ᱜᱟᱰᱟ ᱠᱷᱚᱱ ᱫᱚ ᱜᱟᱰᱟ ᱨᱮᱞᱮ ᱯᱟᱭᱨᱟᱜ ᱠᱟᱱᱫᱚ ᱟᱫᱚ ᱜᱟᱰᱟᱨᱮ ᱯᱟᱭᱨᱟ ᱯᱟᱭᱨᱟᱜ ᱠᱟᱱᱟᱞᱮᱫᱚ ᱟᱫᱚ ᱩᱱᱤᱫᱚ ᱢᱟᱱᱮ ᱜᱟᱰᱟ ᱫᱷᱟᱨᱮ ᱨᱮ ᱩᱱᱤᱫᱚ ᱢᱚᱛᱞᱚᱵ ᱴᱷᱮᱞᱟᱣ ᱴᱷᱮᱞᱟᱣ ᱵᱟᱦᱨᱮ ᱵᱟᱦᱨᱮ ᱠᱟᱭ ᱠᱟᱹᱱᱟᱹᱧ ᱪᱮᱫᱟᱜ ᱪᱮ ᱯᱟᱭᱨᱟ ᱯᱟᱭᱨᱟᱛᱮᱧ ᱰᱩᱵᱩᱡᱚᱜ ᱠᱟᱱᱟ ᱰᱩᱵᱩᱡᱚᱜ ᱠᱟᱱᱟ ᱟᱨ ᱡᱩᱫᱤ ᱩᱱᱤ ᱡᱩᱫᱤ ᱵᱟᱦᱨᱮ ᱵᱟᱹᱧ ᱵᱟᱦᱨᱮ ᱵᱟᱹᱧ ᱩᱰᱩᱠᱮᱭᱟ ᱛᱚ ᱵᱚᱲᱦᱮ ᱩᱱᱤ ᱢᱟ ᱰᱩᱵᱩᱡ ᱰᱩᱵᱩᱡ ᱡᱟᱛᱮ ᱡᱟᱦᱟᱸ ᱮᱢᱟᱱᱛᱮ ᱩᱱᱤ ᱜᱚᱡ ᱮᱢᱟᱱ ᱠᱚᱜᱼᱟᱭ ᱦᱩᱱᱟᱹᱝ ᱱᱤᱛᱳᱜ ᱚᱱᱟ ᱪᱟᱞᱛᱮ ᱤᱧ ᱯᱟᱭᱨᱟ ᱯᱚᱨᱟᱛᱮ ᱩᱱᱤ ᱡᱚᱴᱟᱣᱤᱧ ᱵᱟᱧᱪᱟᱣ ᱠᱮᱫᱮᱭᱟ ᱡᱩᱫᱤ ᱤᱧ ᱡᱩᱫᱤ ᱯᱟᱭᱨ ᱵᱟᱹᱧ ᱵᱟᱲᱟ ᱠᱟᱛᱮᱫ ᱦᱩᱱᱟᱹᱝ ᱱᱤᱛᱳᱜ ᱦᱩᱱᱟᱹᱝ ᱡᱚᱴᱟᱣ ᱫᱚᱛᱟᱹᱧ ᱵᱟᱭ ᱛᱟᱦᱮᱸ ᱠᱚᱜᱼᱟ ᱦᱩᱱᱟᱹᱝ ᱚᱱᱟ ᱢᱮᱱᱛᱮ ᱩᱱᱤ ᱡᱚᱴᱟᱣᱦᱚᱸ ᱱᱤᱛᱳᱜ ᱦᱚᱸ ᱩᱭᱦᱟᱹᱨᱤᱧᱟ ᱡᱮ ᱱᱩᱭ ᱱᱩᱭ ᱜᱟᱛᱮ ᱛᱤᱧ ᱤᱧᱠᱮ ᱜᱟᱰᱟᱨᱮ ᱵᱟᱧᱪᱟᱣ ᱞᱤᱫᱤᱧᱟᱭ ᱚᱱᱟ ᱪᱤᱠᱟᱹ ᱡᱚᱵᱜᱮ ᱢᱮᱱᱟ ᱱᱩᱭᱜᱮ ᱤᱧ ᱤᱧ ᱠᱚᱫᱚ ᱡᱤᱵᱚᱱᱮ ᱮᱢ ᱟᱠᱟᱫᱤᱧᱟᱹ ᱥᱟᱹᱨᱤ ᱥᱟᱹᱨᱤᱜᱮ ᱚᱱᱟ ᱦᱤᱞᱳᱜ ᱡᱩᱫᱤ ᱤᱧ ᱡᱩᱫᱤ ᱦᱩᱱᱟᱹᱝ ᱵᱟᱹᱧ ᱛᱟᱦᱮᱱᱟ ᱦᱩᱱᱟᱹᱝ ᱩᱱᱤᱫᱚ ᱦᱩᱱᱟᱹᱝ ᱱᱚᱣᱟ ᱫᱷᱟᱹᱨᱛᱤ ᱨᱮᱫᱚ ᱦᱩᱱᱟᱹᱝ ᱱᱤᱛᱳᱜ ᱫᱚ ᱦᱩᱱᱟᱹᱝ ᱵᱟᱭ ᱛᱟᱦᱮᱱᱟ ᱚᱱᱟ ᱪᱤᱠᱟᱹ ᱩᱱᱤ ᱥᱚᱠᱛᱚᱭ ᱩᱭᱦᱟᱹᱨᱤᱧᱟᱹ ᱚᱱᱟ ᱪᱤᱠᱟᱹᱧ ᱢᱮᱛᱟᱭᱟ ᱯᱟᱭᱨᱟ ᱠᱚ ᱠᱷᱟᱱ ᱫᱚ ᱦᱩᱱᱟᱹᱝ ᱱᱤᱛᱳᱜ ᱫᱚ ᱦᱩᱱᱟᱹᱝ ᱪᱮᱫ ᱦᱚᱸ ᱵᱟᱢ ᱪᱤᱠᱟᱹ ᱠᱚᱜᱼᱟ ᱦᱩᱱᱟᱹᱝ ᱚᱱᱟ ᱪᱤᱠᱟᱹᱧ ᱢᱮᱛᱟᱭᱟ ᱯᱟᱭᱨᱟ ᱪᱮᱫᱚᱜ ᱢᱮ ᱱᱤᱛᱳᱜ ᱦᱚᱧ ᱢᱮᱛᱟᱭᱟ ᱯᱟᱭᱨᱟ ᱠᱚᱫᱚᱢ ᱪᱮᱫ ᱟᱠᱟᱫᱟ ᱥᱮ ᱵᱟᱝᱼᱟ ᱟᱫᱚᱭ ᱢᱮᱱᱟ ᱪᱮᱫ ᱠᱟᱜᱼᱟᱹᱧ ᱚ ᱦᱚᱸ ᱴᱷᱤᱠ ᱜᱮᱭᱟ ᱚᱱᱟ ᱩᱭᱦᱟᱹᱨ ᱟᱠᱟᱫ ᱪᱮᱫ ᱞᱮᱠᱟᱢ ᱰᱩᱵᱩᱡᱚᱜ ᱠᱟᱱᱟ ᱛᱟᱦᱮᱫ ᱚᱱᱟ ᱡᱩᱫᱤ ᱯᱟᱭᱨᱟᱢ ᱵᱟᱲᱟᱭ ᱠᱟᱜ ᱠᱷᱟᱱ ᱫᱚ ᱦᱩᱱᱟᱹᱝ ᱱᱤᱛᱳᱜ ᱫᱷᱟᱹᱵᱤᱡ ᱫᱚ ᱦᱩᱱᱟᱹᱝ ᱵᱟᱢ ᱰᱩᱵᱩᱡᱟ ᱦᱩᱱᱟᱹᱝ ᱟᱫᱚ ᱤᱧᱦᱚᱸ ᱢᱤᱫ ᱫᱤᱱ ᱱᱚᱝᱠᱟᱜᱮ ᱮᱦᱚᱵ ᱮᱦᱚᱵ ᱤᱧ ᱵᱟᱹᱧ ᱯᱟᱭᱨᱟ ᱵᱟᱲᱟᱭᱮᱫ ᱛᱟᱦᱮᱸᱫ ᱤᱧᱦᱚᱧ ᱰᱩᱵᱩᱡᱚᱜ ᱠᱟᱱᱟ ᱛᱟᱦᱮᱸᱜ ᱟᱫᱚ ᱡᱚᱴᱟᱣ ᱠᱚᱫᱚ ᱵᱟᱝᱼᱟ ᱚᱸᱰᱮ ᱩᱢᱩᱜ ᱦᱚᱲ ᱠᱚ ᱫᱟᱫᱟ ᱠᱚ ᱩᱱᱠᱩ ᱠᱚ ᱧᱮᱞ ᱠᱤᱫᱤᱧᱟ ᱰᱩᱵᱩᱡᱚᱜ ᱠᱟᱹᱱᱟᱹᱧ ᱛᱟᱦᱮᱫ ᱟᱫᱚ ᱩᱱᱠᱩ ᱠᱚ ᱵᱟᱧᱪᱟᱣ ᱠᱤᱫᱤᱧᱟ ᱟᱫᱚ ᱩᱱ ᱡᱚᱠᱷᱮᱡ ᱠᱷᱚᱱ ᱩᱱᱠᱩ ᱠᱚ ᱢᱮᱛᱟᱫᱤᱧᱟᱹ ᱵᱟᱹᱵᱩ ᱰᱷᱮᱨ ᱜᱟᱹᱦᱤᱨ ᱨᱮᱫᱚ ᱟᱞᱚᱢ ᱯᱟᱭᱨᱟ ᱵᱟᱲᱟᱜᱼᱟ ᱪᱮᱫᱟᱜ ᱪᱮᱫ ᱯᱟᱭᱨᱟ ᱵᱟᱝ ᱯᱟᱭᱨᱟᱢ ᱪᱮᱫᱚᱜ ᱠᱷᱟᱱ ᱫᱚ ᱰᱷᱮᱨ ᱜᱟᱹᱦᱤᱨ ᱨᱮᱫᱚ ᱵᱟᱠᱚ ᱪᱮᱫᱚᱜᱼᱟ ᱚᱱᱟ ᱪᱤᱠᱟᱹ ᱩᱱᱤ ᱠᱚᱲᱟ ᱦᱚᱸ ᱤᱧᱫᱚ ᱰᱷᱮᱨ ᱜᱟᱹᱦᱤᱨ ᱨᱮᱫᱚ ᱯᱟᱭᱨᱟ ᱞᱟᱹᱜᱤᱫ ᱫᱚ ᱵᱟᱹᱧ ᱢᱮᱛᱟ ᱟᱠᱟᱫᱟ ᱩᱱᱤᱧ ᱢᱮᱛᱟᱫᱮᱭᱟ ᱪᱮ ᱠᱚᱢ ᱡᱟᱦᱟᱸᱨᱮ ᱰᱟᱸᱰᱟ ᱵᱷᱩᱨ ᱫᱟᱜ ᱛᱟᱦᱮᱱᱟ ᱚᱸᱰᱮ ᱯᱟᱭᱨᱟᱜ ᱢᱮ ᱚᱸᱰᱮ ᱪᱮᱫᱚᱜᱼᱢᱮ ᱟᱨ ᱥᱮ ᱩᱥᱠᱮ ᱵᱟᱫ ᱫᱚ ᱜᱟᱰᱟ ᱠᱚᱨᱮ ᱡᱟᱦᱟᱸ ᱛᱤᱱᱟᱹᱜ ᱜᱮᱢ ᱯᱟᱭᱨᱟ ᱫᱟᱲᱮᱭᱟᱜᱼᱟ ᱯᱟᱭᱨᱟᱜᱼᱢᱮ ᱪᱮᱫᱟᱜ ᱥᱮ ᱯᱟᱭᱨᱟ ᱪᱮᱫ ᱠᱟᱛᱮᱜ ᱫᱚ ᱵᱟᱢ ᱰᱩᱵᱩᱡᱚᱜᱼᱟ ᱚᱱᱟ ᱢᱮᱱᱛᱮᱜᱮ ᱩᱱᱤ ᱠᱚᱲᱟᱫᱚᱧ ᱞᱟᱹᱭ ᱥᱚᱫᱚᱨᱟ ᱟᱫᱮᱭᱟ